ᱧᱤᱫᱟᱹ ᱫᱚ ᱟᱹᱰᱤ ᱧᱩᱛᱜᱮ ᱛᱟᱦᱮᱱᱟ ᱠᱟᱲᱟᱝ ᱠᱩᱪᱟᱹᱝ ᱟᱨ ᱥᱤᱲᱤᱡ ᱛᱷᱟᱢ ᱛᱟᱦᱮᱱᱟ ᱪᱤᱞᱤᱦᱚᱸ ᱵᱟᱝ ᱠᱚ ᱛᱟᱦᱮᱱᱟ ᱥᱟᱭ ᱥᱩᱭ ᱛᱟᱦᱮᱱᱟ ᱛᱟᱞᱟ ᱧᱤᱫᱟᱹ ᱚᱠᱛᱮ ᱚᱱᱟ ᱵᱷᱤᱛᱨᱤ ᱨᱮ ᱟᱹᱰᱤ ᱞᱮᱠᱟᱱ ᱪᱮᱬᱮ ᱠᱚ ᱧᱮᱞᱚᱜᱼᱟ ᱠᱚᱠᱚᱨ ᱠᱚ ᱨᱟᱜᱟ ᱫᱷᱩᱸᱫᱩ ᱠᱚ ᱨᱟᱜᱟ ᱚᱨᱣᱟᱞ ᱠᱚ ᱨᱟᱜᱟ ᱵᱟᱫᱲᱟ ᱠᱚ ᱩᱰᱟᱹᱣ ᱦᱤᱡᱩᱜᱼᱟ ᱚᱱᱮ ᱚᱱᱠᱟᱱ ᱟᱹᱰᱤ ᱞᱮᱠᱟᱱ ᱪᱮᱬᱮ ᱪᱤᱯᱨᱩᱫ ᱠᱚ ᱢᱮᱱᱟᱜ ᱠᱚᱣᱟ ᱪᱮᱫᱟᱜ ᱪᱮ ᱵᱟᱫᱲᱟ ᱠᱚᱦᱚᱸ ᱩᱱᱠᱩ ᱫᱚ ᱨᱟᱥᱟ ᱠᱚ ᱪᱮᱯᱮᱡᱟ ᱩᱱᱠᱩ ᱫᱚ ᱧᱤᱫᱟᱹ ᱜᱮᱠᱚ ᱫᱟᱬᱟᱱᱟ ᱡᱚ ᱠᱚᱨᱮᱱᱟᱜ ᱠᱚ ᱡᱚᱢᱟ

ᱟᱨᱣᱟᱞ ᱠᱚᱦᱚᱸ ᱧᱤᱫᱟᱹ ᱠᱚ ᱫᱟᱲᱟᱜ ᱟᱠᱚ ᱟᱨ ᱧᱤᱫᱟᱹ ᱠᱚ ᱛᱟᱦᱮᱱᱟ ᱚᱱᱠᱟ ᱞᱮᱠᱟ ᱟᱹᱰᱤ ᱞᱮᱠᱟᱱ ᱪᱮᱬᱮ ᱠᱚ ᱢᱮᱱᱟᱜ ᱟᱠᱟᱫ ᱠᱚᱣᱟ